ᱢᱟ ᱜᱚᱢᱠᱮ ᱟᱪᱪᱷᱟ ᱤᱧ ᱯᱮᱱ ᱠᱟᱨᱰ ᱟᱯᱰᱮᱴ ᱞᱟᱹᱜᱤᱫ ᱤᱧ ᱦᱮᱡ ᱟᱠᱟᱱᱟ ᱢᱟᱲᱟᱝ ᱡᱟᱦᱟᱸᱨᱤᱧ ᱛᱟᱦᱮᱸ ᱞᱮᱱᱟ ᱚᱱᱟ ᱡᱟᱜᱟᱱ ᱫᱚᱥᱟᱨ ᱦᱟᱸᱜ ᱞᱤᱧᱟᱹ ᱮᱴᱟᱜ ᱡᱟᱭᱜᱟ ᱛᱮᱧ ᱩᱪᱟᱹᱲ ᱟᱠᱟᱱᱟ ᱟᱪᱪᱷᱟ ᱱᱟᱥᱮ ᱚᱱᱟ ᱟᱯᱰᱮᱴ ᱞᱟᱹᱜᱤᱫ ᱯᱮᱱ ᱠᱟᱨᱰ ᱞᱟᱹᱜᱤᱫ ᱪᱮᱫ ᱪᱮᱫ ᱪᱮᱫ ᱥᱟᱢᱟᱱ ᱞᱟᱜᱟᱜᱼᱟ ᱡᱤᱱᱤᱥ ᱨᱮᱱᱟᱜ ᱪᱮᱫ ᱪᱮᱫ ᱠᱚ ᱢᱟᱱᱮ ᱞᱟᱜᱟᱣ ᱞᱮᱠᱷᱟᱱ ᱜᱟᱱᱚᱜᱼᱟ ᱟᱵᱞᱮᱴ ᱞᱟᱹᱜᱤᱫ ᱦᱳᱭ ᱤᱧ ᱦᱚᱸ ᱪᱤᱠᱟᱹᱛᱮ ᱞᱚᱜᱚᱱ ᱫᱷᱟᱨᱟᱜ ᱠᱟᱹᱱᱟ ᱤᱧ ᱱᱟᱥᱮᱱᱟᱜ ᱤᱧᱦᱚᱸ ᱫᱚᱨᱠᱟᱨ ᱧᱚᱜ ᱛᱤᱧᱟᱹ ᱚᱱᱟ ᱟᱯᱰᱮᱴ ᱞᱮᱱ ᱠᱷᱟᱱ ᱫᱚ ᱞᱚᱜᱚᱱ ᱫᱷᱟᱨᱟ ᱤᱧᱟᱹᱜ ᱠᱟᱹᱢᱤ ᱛᱤᱧ ᱜᱟᱱᱚᱜ ᱟᱢ ᱤᱭᱟᱹ ᱚᱱᱟᱜᱤᱧ ᱠᱷᱚᱡ ᱢᱟᱱᱮ ᱠᱷᱚᱡᱚᱜ ᱠᱟᱱᱟ ᱛᱤᱱᱟᱹᱜ ᱫᱤᱱ ᱠᱚᱛᱮ ᱠᱷᱟᱱ ᱦᱩᱭᱩᱜᱼᱟ ᱚᱱᱟ ᱦᱳᱭ ᱚᱱᱟ ᱯᱟᱸᱪ ᱫᱤᱱ ᱜᱟᱱ ᱞᱟᱜᱟᱜ ᱠᱷᱟᱱ ᱫᱚ ᱜᱟᱱᱚᱜ ᱜᱮᱭᱟ ᱦᱟᱱᱛᱮ ᱠᱷᱟᱱ ᱫᱚ ᱦᱟᱸᱜ ᱤᱧᱦᱚᱸ ᱵᱟᱹᱧ ᱦᱳᱭ ᱦᱳᱭ ᱞᱚᱜᱚᱱ ᱦᱚᱨᱟ ᱤᱧ ᱦᱚᱸᱧ ᱧᱟᱢ ᱠᱟᱱᱟ ᱪᱮᱠᱟᱹᱛᱮ ᱤᱧᱟᱹᱜ ᱦᱚᱸ ᱠᱟᱹᱢᱤ ᱢᱮᱱᱟᱜ ᱧᱚᱜ ᱜᱮᱭᱟ ᱥᱮ ᱟᱨᱡᱮᱱᱴ ᱫᱷᱟᱨᱟ ᱠᱟᱹᱢᱤ ᱛᱤᱧ ᱟᱯᱰᱮᱴ ᱞᱮᱱ ᱠᱷᱟᱱ ᱪᱮᱫ ᱜᱮ ᱤᱧᱟᱹᱜ ᱴᱷᱤᱠᱟᱹᱱᱟᱛᱮᱫ ᱵᱮᱥᱤ ᱞᱮᱱᱠᱷᱟᱱ ᱜᱮ ᱦᱟᱸᱜ ᱟᱯᱰᱮᱴ ᱞᱮᱱᱠᱷᱟᱱ ᱜᱮ ᱜᱟᱱ ᱱᱟ ᱪᱤᱠᱟᱹᱛᱮ ᱤᱧ ᱦᱚᱸ ᱟᱨ ᱡᱩᱫᱤ ᱫᱚᱨᱠᱟᱨᱚᱜ ᱠᱟᱱᱟ ᱵᱟᱠᱷᱟᱱ ᱦᱩᱱᱟᱹᱝ ᱵᱟᱹᱧ ᱵᱟᱹᱧ ᱞᱚᱜᱚᱱ ᱢᱮᱭᱟ ᱞᱚᱜᱚᱱ ᱫᱷᱟᱨᱟᱢ ᱮᱢᱟᱹᱣ ᱞᱮᱱᱠᱷᱟᱱ ᱟᱹᱰᱤ ᱵᱷᱟᱹᱜᱤᱜᱼᱟ

ᱡᱟᱦᱟᱸ ᱦᱤᱞᱳᱜ ᱱᱟᱦᱟᱜ ᱵᱮᱱᱟ ᱴᱷᱤᱠ ᱡᱟᱦᱟᱸ ᱦᱤᱞᱳᱜ ᱦᱩᱭ ᱞᱮᱠᱷᱟᱱ ᱦᱟᱸᱜ ᱞᱟᱹᱭ ᱢᱮ ᱡᱟᱦᱟᱸ ᱞᱮᱠᱟ ᱨᱮ ᱦᱳᱭ ᱴᱷᱤᱠ